ᱧᱮᱞ ᱯᱮ ᱱᱤᱛᱚᱜ ᱫᱚ ᱟᱵᱚᱣᱟᱜ ᱥᱚᱢᱟᱡᱽ ᱨᱮᱥᱮ ᱟᱵᱚᱣᱟᱜ ᱫᱤᱥᱚᱢ ᱨᱮ ᱟᱭᱢᱟ ᱞᱮᱠᱟᱱᱟᱜ ᱥᱩᱡᱳᱜ ᱥᱩᱵᱤᱫᱷᱟ ᱦᱮᱡ ᱟᱠᱟᱱᱟ ᱡᱮᱢᱚᱱ ᱯᱷᱳᱱ ᱯᱷᱳᱱ ᱛᱮᱵᱚᱱ ᱨᱚᱯᱚᱲ ᱠᱟᱱᱟ ᱵᱚᱱ ᱢᱮᱥᱮᱡᱽ ᱡᱚᱱᱟᱜ ᱠᱟᱱᱟ ᱵᱚᱱ ᱦᱳᱣᱟᱴᱥᱮᱯ ᱛᱮᱵᱚᱱ ᱢᱮᱥᱮᱡᱽ ᱡᱚᱱᱟᱜ ᱠᱟᱱᱟ ᱪᱮᱴᱤᱝᱼᱚᱜ ᱠᱟᱱᱟ ᱵᱚᱱ ᱟᱨᱦᱚᱸ ᱞᱮᱯᱴᱚᱯ ᱦᱮᱱᱟᱜᱼᱟ ᱚᱱᱟ ᱨᱮ ᱟᱭᱢᱟ ᱨᱚᱠᱚᱢ ᱵᱚᱱ ᱠᱟᱹᱢᱤ ᱫᱟᱲᱮᱭᱟᱜ ᱠᱟᱱᱟ ᱟᱭᱢᱟ ᱟᱭᱢᱟ ᱞᱮᱠᱟᱱᱟᱜ ᱟᱨ ᱴᱤᱵᱷᱤ ᱠᱚ ᱢᱮᱱᱟᱜᱼᱟ ᱴᱤᱵᱷᱤ ᱵᱚᱱ ᱫᱚ ᱟᱹᱰᱤ ᱥᱟᱺᱜᱤᱧ ᱥᱟᱺᱜᱤᱧ ᱨᱮᱱᱟᱜ ᱪᱷᱚᱵᱤ ᱵᱚᱱ ᱧᱮᱞᱫᱟ ᱴᱤᱵᱷᱤᱨᱮ ᱥᱤᱱᱮᱢᱟ ᱠᱚ ᱠᱟᱴᱩᱱ ᱠᱚ ᱟᱭᱢᱟ ᱵᱚᱱ ᱤᱭᱟᱹᱣ ᱠᱟᱱᱟ ᱞᱟᱦᱟ ᱠᱷᱚᱱ ᱱᱤᱛᱚᱜ ᱫᱚ ᱟᱭᱢᱟ ᱵᱚᱱ ᱥᱩᱡᱳᱜ ᱥᱩᱵᱤᱫᱷᱟ ᱵᱚᱱ ᱧᱟᱢ ᱟᱠᱟᱫᱼᱟ ᱱᱚᱣᱟ ᱠᱚᱛᱮ ᱟᱨ ᱥᱳᱥᱟᱞ ᱢᱮᱰᱤᱭᱟ ᱫᱚ ᱥᱟᱹᱨᱤᱱᱟᱜ ᱟᱹᱰᱤ ᱟᱵᱚ ᱫᱚ ᱟᱹᱰᱤ ᱢᱟᱱᱮ ᱟᱹᱰᱤ ᱵᱚᱱ ᱥᱩᱵᱤᱫᱷᱟᱣ ᱠᱟᱱᱟ ᱥᱳᱥᱟᱞ ᱢᱮᱰᱤᱭᱟ ᱦᱚᱛᱮᱜ ᱛᱮ ᱟᱨ ᱱᱚᱣᱟ ᱫᱚ ᱟᱹᱰᱤ ᱤᱧᱟᱹᱜ ᱢᱮᱱᱛᱮ ᱫᱚ ᱟᱹᱰᱤ ᱢᱚᱡᱽᱼᱟᱜ ᱠᱟᱱᱟ ᱪᱮᱫᱟᱜ ᱥᱮ ᱦᱚᱲ ᱟᱹᱰᱤ ᱵᱚᱱ ᱥᱩᱵᱤᱫᱷᱟᱣ ᱠᱟᱱᱟ ᱱᱚᱣᱟ ᱠᱚ ᱱᱤᱛᱚᱜ ᱫᱚ ᱤᱭᱟᱹᱣ ᱠᱟᱱᱛᱮ ᱪᱟᱹᱞᱩ ᱟᱠᱟᱱᱛᱮ ᱟᱨ ᱟᱹᱰᱤ ᱨᱟᱹᱥᱠᱟᱹ ᱥᱟᱞᱟᱜ ᱡᱟᱦᱟᱱᱟᱜ ᱜᱮᱵᱚᱱ ᱵᱮᱵᱚᱦᱟᱨ ᱫᱟᱲᱮᱭᱟᱜ ᱠᱟᱱᱟ ᱯᱷᱳᱱ ᱨᱮ ᱟᱭᱢᱟ ᱨᱚᱠᱚᱢ ᱠᱟᱹᱢᱤ ᱦᱩᱭᱩᱜᱚ ᱠᱟᱱᱟ ᱚᱠᱟᱴᱟᱜ ᱫᱚ ᱨᱚᱲ ᱛᱮᱦᱚᱸ ᱵᱟᱝ ᱯᱩᱨᱟᱹᱜᱼᱟ ᱚᱱᱠᱟᱱᱟᱜ ᱟᱭᱢᱟ ᱨᱚᱠᱚᱢ ᱠᱟᱹᱢᱤ ᱦᱩᱭᱩᱜᱚ ᱠᱟᱱᱟ ᱯᱷᱳᱱᱛᱮ